ᱟᱞᱮᱭᱟᱜ ᱢᱤᱫᱴᱟᱱ ᱢᱚᱱᱚᱦᱚᱨᱤ ᱫᱚᱠᱟᱱ ᱢᱮᱱᱟᱜᱼᱟ ᱡᱟᱦᱟᱸ ᱫᱚ ᱱᱤᱛᱚᱝ ᱯᱷᱤᱞᱦᱟᱞ ᱤᱧ ᱜᱤᱧ ᱛᱟᱦᱮᱱ ᱠᱟᱱᱟ ᱡᱟᱦᱟᱸ ᱠᱚ ᱮᱠᱡᱟᱢ ᱠᱚ ᱚᱞ ᱵᱟᱲᱟ ᱠᱟᱛᱮᱫ ᱪᱮᱫ ᱦᱚᱸ ᱵᱟᱹᱱᱩᱜᱼᱟ ᱥᱮ ᱮᱱᱠᱷᱟᱱ ᱤᱧᱜᱮ ᱫᱚᱠᱟᱱ ᱨᱤᱧ ᱛᱟᱦᱮᱱ ᱠᱟᱱᱟ ᱟᱨ ᱚᱱᱟ ᱠᱚ ᱫᱤᱭᱮᱛᱮ ᱟᱨ ᱟᱯᱮ ᱟᱹᱰᱤ ᱫᱤᱱ ᱠᱷᱚᱱ ᱯᱮ ᱢᱤᱛᱟᱹᱧ ᱠᱟᱱᱟ ᱠᱤ ᱚᱱᱟ ᱨᱮᱫᱚ ᱛᱤᱱᱟᱹᱜ ᱯᱷᱟᱭᱫᱟ ᱢᱮᱱᱟᱜᱼᱟ ᱛᱤᱱᱟᱹᱜ ᱜᱷᱟᱴᱟ ᱢᱮᱱᱟᱜᱼᱟ ᱛᱤᱱᱟᱹᱜ ᱤᱭᱟᱹ ᱢᱮᱱᱟᱜᱼᱟ ᱢᱮᱱᱠᱷᱟᱱ ᱜᱷᱟᱱᱮᱧ ᱞᱟᱹᱭᱟᱯᱮ ᱠᱟᱱᱟ ᱠᱤ ᱚᱱᱟ ᱠᱚᱨᱮ ᱪᱩᱲᱤ ᱢᱟᱞᱟ ᱯᱟᱜᱽᱨᱟ ᱨᱮ ᱫᱚ ᱩᱱᱟᱹᱜ ᱯᱷᱟᱭᱫᱟ ᱠᱚᱫᱚ ᱵᱟᱹᱱᱩᱜ ᱟᱹᱱᱤᱡ ᱱᱟᱦᱟᱜ ᱢᱟᱱᱮ ᱢᱮᱱᱟᱜ ᱫᱚ ᱢᱮᱱᱟᱜᱼᱟ ᱟᱫᱚ ᱩᱱᱟᱹᱜ ᱰᱷᱮᱨ ᱫᱚ ᱦᱟᱸᱜ ᱵᱟᱹᱱᱩᱜ ᱟᱹᱱᱤᱡ ᱟᱨ ᱚᱱᱟ ᱠᱚ ᱫᱤᱭᱮ ᱛᱮ ᱪᱮᱫ ᱠᱚᱧ ᱢᱮᱱᱟ ᱢᱟᱱᱮ ᱩᱱᱟᱹᱜ ᱰᱷᱮᱨ ᱯᱷᱟᱭᱫᱟ ᱫᱚ ᱦᱟᱸᱜ ᱵᱟᱹᱱᱩᱜᱼᱟ ᱢᱟᱲᱟᱝ ᱫᱚ ᱡᱟᱦᱟᱸ ᱟᱞᱮᱭᱟᱜ ᱫᱚᱠᱟᱱᱨᱮ ᱢᱮᱱᱟᱜᱼᱟ ᱚᱱᱟᱫᱚ ᱟᱭᱳ ᱛᱟᱦᱮᱱᱤᱧ ᱫᱩᱲᱩᱵᱽᱼᱟ ᱟᱭᱩ ᱟᱨ ᱮᱥᱮᱜᱮ ᱟᱞᱮᱭᱟᱜ ᱫᱚ ᱢᱮᱱᱟᱜ ᱵᱟᱲᱟᱜ ᱜᱮᱭᱟ ᱡᱚᱢᱟᱜ ᱫᱚᱠᱟᱱ ᱠᱚ ᱟᱞᱮ ᱚᱱᱟ ᱨᱮᱫᱚ ᱪᱮᱫᱟᱜ ᱠᱤ ᱠᱩᱲᱤᱭᱟᱜ ᱥᱟᱢᱟᱱ ᱢᱮᱱᱟᱜᱟ ᱠᱚᱲᱟ ᱫᱚ ᱩᱱᱟᱹᱜ ᱢᱟᱱᱮ ᱵᱟᱠᱚ ᱞᱟᱹᱭ ᱫᱟᱲᱮᱭᱟᱜᱼᱟ ᱥᱮ ᱢᱮᱱᱠᱷᱟᱱ ᱚᱱᱟᱛᱮᱧ ᱞᱟᱹᱭᱮᱫ ᱛᱟᱦᱮᱱᱟ ᱛᱟᱦᱮᱱ ᱟᱫᱚ ᱱᱤᱛᱚᱝ ᱯᱷᱤᱞᱦᱟᱞ ᱤᱧᱟᱹᱜ ᱮᱠᱡᱟᱢ ᱠᱚ ᱪᱟᱵᱟ ᱵᱟᱲᱟ ᱠᱟᱛᱮᱫ ᱤᱧ ᱢᱤᱱᱟᱹᱧᱟ ᱫᱚᱠᱟᱱ ᱨᱮ ᱫᱩᱲᱩᱵ ᱠᱟᱹᱱᱟᱹᱧ ᱟᱨ ᱟᱹᱰᱤ ᱫᱤᱱ ᱠᱷᱚᱱᱤᱧ ᱢᱮᱱᱫᱟ ᱥᱮ ᱠᱤ ᱛᱤᱱᱟᱹᱜ ᱯᱷᱟᱭᱫᱟ ᱢᱮᱱᱟᱜᱼᱟ ᱛᱤᱱᱟᱹᱜ ᱜᱷᱟᱴᱟ ᱢᱮᱱᱟᱜᱼᱟ ᱱᱚᱣᱟᱨᱮ ᱛᱤᱱᱟᱹᱜ ᱢᱤᱫᱴᱟᱱ ᱤᱭᱟᱹᱨᱮ ᱠᱤ ᱚᱱᱟ ᱠᱚᱨᱮ ᱫᱚ ᱩᱱᱟᱹᱜ ᱦᱟᱸᱜ ᱯᱷᱟᱭᱫᱟ ᱫᱚ ᱛᱟᱵᱚᱱ ᱵᱟᱹᱱᱩᱜᱼᱟ ᱟᱨ ᱡᱟᱦᱟᱸ ᱞᱮᱠᱟ ᱟᱞᱛᱟ ᱠᱚ ᱢᱟᱞᱟ ᱠᱚ ᱯᱟᱸᱜᱽᱨᱟ ᱠᱚ ᱟᱨᱦᱚᱸ ᱡᱟᱦᱟᱸ ᱛᱤᱱᱟᱹᱜ ᱟᱢᱮᱢ ᱫᱟᱢ ᱠᱟᱜᱼᱟ ᱚᱱᱟ ᱠᱷᱚᱱ ᱟᱨᱦᱚᱸ ᱜᱳᱨᱟ ᱫᱚ ᱦᱟᱸᱜ ᱠᱚᱢᱛᱮ ᱢᱮᱛᱟᱢᱟᱭ ᱠᱤ ᱱᱚᱣᱟᱫᱚ ᱱᱤᱱᱟᱹᱜ ᱛᱮᱢ ᱤᱢᱟᱹᱧᱟ ᱥᱮ ᱵᱟᱝ ᱠᱷᱟᱱ ᱫᱚ ᱦᱟᱸᱜ ᱤᱢᱟᱹᱧ ᱢᱮ ᱮᱱᱠᱷᱟᱱ ᱚᱱᱟ ᱠᱚᱨᱮ ᱫᱚ ᱟᱵᱚᱣᱟᱜ ᱟᱹᱰᱤ ᱰᱷᱮᱨ ᱜᱷᱟᱴᱟ ᱦᱩᱭᱩᱜᱼᱟ ᱪᱮᱫᱟᱜ ᱮᱠᱷᱟᱱ ᱵᱟᱭ ᱴᱷᱤᱠᱟᱹ ᱫᱟᱲᱮ ᱠᱮᱭᱟ ᱟᱵᱚᱣᱟᱜ ᱛᱤᱱᱟᱹᱜ ᱠᱤᱨᱤᱧ ᱫᱚ ᱛᱤᱱᱟᱹᱜ ᱛᱮᱢ ᱠᱤᱨᱤᱧ ᱟᱠᱟᱫᱼᱟ ᱚᱱᱟᱛᱮ ᱢᱟᱱᱮ ᱟᱢ ᱡᱟᱦᱟᱸ ᱞᱮᱠᱟᱢ ᱟᱹᱠᱷᱨᱤᱧ ᱫᱟᱲᱮᱭᱟᱜᱼᱟ ᱚᱱᱠᱟ ᱦᱤᱥᱟᱹᱵ ᱛᱮ ᱢᱮᱱ ᱜᱟᱱᱚᱜᱼᱟ ᱯᱷᱟᱭᱫᱟ ᱫᱚ ᱢᱮᱱᱟᱜᱼᱟ ᱯᱷᱟᱭᱫᱟ ᱟᱨ ᱪᱮᱫ ᱞᱮᱠᱟᱧ ᱞᱟᱹᱭ ᱟᱯᱮᱭᱟ ᱡᱟᱦᱟᱸ ᱵᱤᱥ ᱴᱟᱠᱟ ᱛᱮᱢ ᱠᱤᱨᱤᱧ ᱟᱠᱟᱫᱼᱟ ᱚᱱᱟ ᱡᱟᱦᱟᱸ ᱞᱮᱠᱟ ᱟᱞᱛᱟ ᱠᱚ ᱦᱩᱭ ᱮᱱᱟ ᱚᱱᱟ ᱡᱩᱫᱤ ᱯᱚᱸᱪᱤᱥ ᱴᱟᱠᱟᱢ ᱢᱮᱛᱟᱭᱟ ᱥᱮ ᱧᱮᱞ ᱢᱮ ᱢᱮᱛᱟᱢᱟᱭ ᱵᱟᱝ ᱵᱤᱥ ᱴᱟᱠᱟ ᱜᱤᱧ ᱮᱢᱚᱜᱼᱟ ᱩᱱᱟᱹᱜ ᱰᱷᱮᱨ ᱦᱟᱛᱟᱣ ᱠᱮᱫᱼᱟ ᱤᱧᱫᱚ ᱱᱚᱣᱟ ᱠᱚ ᱤᱢᱟᱹᱧ ᱢᱮ ᱮᱱᱠᱷᱟᱱ ᱟᱢ ᱵᱤᱥ ᱴᱟᱠᱟ ᱠᱟᱛᱮᱫ ᱮᱱᱠᱷᱟᱱ ᱚᱸᱰᱮ ᱫᱚ ᱟᱢᱟᱜ ᱯᱷᱟᱭᱫᱟ ᱫᱚ ᱛᱟᱢ ᱵᱟᱹᱱᱩᱜ ᱟᱹᱱᱤᱡ ᱱᱟᱦᱟᱜ ᱚᱱᱟ ᱞᱮᱠᱟᱜᱮ ᱩᱱᱟᱹᱜ ᱯᱷᱟᱭᱫᱟ ᱫᱚ ᱵᱟᱹᱱᱩᱜᱼᱟ ᱛᱟᱵᱚᱱ ᱚᱱᱟ ᱠᱚᱨᱮ ᱫᱚ ᱟᱫᱚ ᱨᱳᱠᱟ ᱛᱷᱚᱠᱟ ᱥᱟᱢᱟᱱ ᱢᱟᱱᱮ ᱰᱷᱮᱨ ᱰᱷᱮᱨ ᱦᱩᱭᱩᱜ ᱟᱥᱮ ᱮᱱᱠᱷᱟᱱ ᱠᱟᱹᱡ ᱧᱚᱜ ᱜᱮᱭᱟ ᱟᱢ ᱡᱩᱫᱤ ᱡᱟᱦᱟᱸ ᱛᱤᱱᱟᱹᱜ ᱜᱷᱟᱴᱟ ᱩᱱᱟᱹᱜ ᱡᱟᱦᱟᱸ ᱞᱮᱠᱟ ᱠᱚ ᱢᱮᱱᱟ ᱟᱢ ᱡᱟᱦᱟᱸ ᱞᱮᱠᱟ ᱠᱚ ᱢᱮᱱᱟ ᱥᱮ ᱡᱟᱦᱟᱸ ᱞᱮᱠᱟ ᱡᱟᱦᱟᱸ ᱪᱤᱠᱟᱹ ᱠᱟᱜ ᱟᱢ ᱢᱟᱱᱮ ᱪᱮᱫ ᱞᱮᱠᱟᱧ ᱞᱟᱹᱭ ᱟᱯᱮᱭᱟ ᱩᱱᱤ ᱡᱩᱫᱤ ᱟᱢᱮ ᱠᱚᱢ ᱠᱮᱫ ᱢᱮᱭᱟ ᱡᱩᱫᱤ ᱟᱡ ᱦᱚᱸ ᱢᱤᱫᱴᱮᱱ ᱡᱟᱦᱟᱸᱭ ᱴᱷᱮᱱ ᱦᱟᱸᱜ ᱠᱟᱹᱡ ᱤᱭᱟᱹᱭᱮᱱᱟ ᱚᱱᱟ ᱞᱮᱠᱟᱛᱮ ᱢᱟᱱᱮ ᱞᱮᱠᱤᱱ ᱠᱷᱟᱥ ᱠᱟᱨᱜᱮ ᱚᱱᱟ ᱠᱚᱨᱮᱫᱚ ᱩᱱᱟᱹᱜ ᱯᱷᱟᱭᱫᱟ ᱫᱚ ᱦᱟᱸᱜ ᱛᱟᱵᱚᱱ ᱵᱟᱹᱱᱩᱜᱼᱟ